ᱵᱷᱟᱨᱚᱛᱤᱭᱚ ᱠᱟᱹᱣᱰᱤ ᱠᱚ ᱩᱛᱱᱟᱹᱣ ᱥᱮᱫ ᱜᱮ ᱪᱟᱞᱟᱜ ᱠᱟᱱᱟ ᱧᱮᱞ ᱥᱮᱨᱢᱟ ᱠᱷᱚᱱᱜᱮ ᱫᱩ ᱦᱟᱡᱟᱨ ᱴᱟᱠᱟ ᱱᱳᱴ ᱵᱚᱫᱚᱞ ᱥᱮᱱᱜᱮ ᱪᱟᱞᱟᱜ ᱠᱟᱱᱟ ᱡᱮᱢᱚᱱ ᱡᱟᱸᱦᱟᱭ ᱠᱟᱹᱢᱤ ᱡᱚᱝ ᱦᱚᱲᱜᱮ ᱫᱩ ᱦᱟᱡᱟᱨ ᱱᱳᱴ ᱯᱚᱠᱠᱷᱮ ᱫᱚ ᱵᱟᱹᱲᱤᱡ ᱜᱮ ᱵᱩᱡᱷᱟᱹᱜ ᱠᱟᱱᱟ ᱦᱚᱭᱛᱳ ᱵᱟᱨ ᱫᱤᱱ ᱮ ᱠᱟᱹᱢᱤᱭᱟ ᱪᱤᱠᱟᱛᱮ ᱵᱟᱨ ᱦᱟᱡᱟᱨ ᱴᱟᱠᱟ ᱱᱳᱴ ᱵᱷᱟᱝᱜᱟᱣ ᱮ ᱮᱢᱟᱭᱟ ᱟᱨ ᱞᱮᱠᱷᱟ ᱯᱚᱲᱟ ᱫᱤᱠ ᱫᱤᱭᱮ ᱫᱚ ᱢᱚᱸᱡ ᱜᱮ ᱟᱹᱭᱠᱟᱹᱜ ᱠᱟᱱᱟ ᱯᱷᱳᱱ ᱯᱮ ᱜᱩᱜᱳᱞ ᱯᱮ ᱞᱮᱱᱫᱮᱱ ᱠᱚ ᱠᱚᱨᱟᱣᱭᱮᱫ ᱠᱟᱱᱟ ᱱᱤᱭᱟᱹ ᱡᱤᱱᱤᱥᱜᱮ ᱡᱟᱸᱦᱟᱭ ᱚᱞᱚᱜ ᱯᱟᱲᱦᱟᱜ ᱵᱟᱠᱚ ᱪᱮᱫ ᱫᱟᱲᱮ ᱠᱟᱫᱟ ᱩᱱᱠᱩ ᱫᱚ ᱱᱤᱭᱟᱹ ᱠᱚᱫᱚ ᱵᱟᱠᱚ ᱵᱮᱵᱚᱦᱟᱨ ᱫᱟᱲᱮᱭᱟᱜ ᱠᱟᱱᱟ